ᱤᱧᱫᱚ ᱢᱟᱹᱨᱤᱪ ᱪᱟᱥ ᱤᱧ ᱠᱩᱥᱤᱭᱟᱜᱼᱟ ᱢᱟᱹᱨᱤᱪ ᱫᱚ ᱮᱢᱚᱱ ᱡᱤᱱᱤᱥ ᱠᱟᱱᱟ ᱢᱟᱱᱮ ᱵᱚᱪᱷᱚᱨ ᱨᱮ ᱵᱚᱪᱷᱚᱨ ᱦᱚᱛᱮ ᱛᱮᱜᱮ ᱟᱭᱢᱟ ᱫᱷᱟᱣ ᱜᱚᱫᱚᱜᱼᱟ ᱟᱭᱢᱟ ᱵᱟᱨ ᱜᱚᱫᱚᱜᱼᱟ ᱛᱤᱱᱟᱹᱜ ᱫᱷᱟᱣᱮᱢ ᱫᱟᱜ ᱫᱟᱲᱮᱭᱟᱜᱼᱟ ᱩᱱᱟᱹᱜ ᱫᱷᱟᱣ ᱜᱮ ᱜᱚᱫᱚᱜᱼᱟ ᱪᱮᱫᱟᱜ ᱥᱮ ᱛᱤᱱᱟᱹᱜ ᱫᱷᱟᱣᱮᱢ ᱜᱚᱫᱟ ᱩᱱᱟᱹᱜ ᱫᱷᱟᱣ ᱜᱮ ᱮᱥᱯᱨᱮ ᱢᱮ ᱵᱤᱥ ᱵᱷᱤᱴᱟᱢᱤᱱ ᱵᱤᱥ ᱵᱷᱤᱴᱟᱢᱤᱱ ᱮᱥᱯᱨᱮ ᱠᱟᱛᱮᱫ ᱧᱮᱞ ᱠᱚᱣᱟᱢ ᱛᱤᱡᱩ ᱠᱚ ᱥᱮ ᱞᱟᱹᱦᱤ ᱠᱚ ᱯᱮᱰᱚᱜ ᱠᱟᱱᱟ ᱡᱚᱢ ᱫᱟᱠᱚ ᱚᱱᱟ ᱞᱮᱠᱟᱛᱮ ᱮᱥᱯᱨᱮ ᱞᱮᱠᱷᱟᱱ ᱠᱤᱪᱷᱩ ᱫᱤᱱ ᱠᱷᱚᱡ ᱜᱤᱧ ᱧᱮᱞᱟ ᱵᱟᱦᱟ ᱟᱹᱰᱤ ᱵᱟᱛᱨᱟᱣ ᱩᱰᱩᱜᱚᱜ ᱠᱟᱱᱟ ᱟᱨ ᱱᱚᱣᱟ ᱯᱷᱚᱥᱚᱞ ᱫᱚ ᱵᱚᱪᱷᱚᱨ ᱵᱚᱪᱷᱚᱨ ᱟᱹᱰᱤ ᱠᱩᱥᱤᱧ ᱟᱹᱭᱠᱟᱹᱣᱟ ᱪᱮᱫᱟᱜ ᱥᱮ ᱡᱚᱠᱷᱚᱱ ᱜᱮ ᱰᱟᱞ ᱥᱤᱡᱤᱱ ᱢᱤᱫᱴᱟᱝ ᱟᱢ ᱨᱮᱢ ᱯᱟᱲᱟᱣ ᱟᱠᱟᱱᱟ ᱡᱮ ᱛᱮᱦᱮᱧ ᱴᱟᱠᱟ ᱯᱚᱭᱥᱟ ᱫᱚᱨᱠᱟᱨᱤᱧᱟᱹ ᱜᱚᱜᱚ ᱵᱟᱵᱟ ᱵᱟᱝ ᱫᱚ ᱜᱤᱫᱽᱨᱟᱹ ᱠᱚ ᱤᱫᱤ ᱠᱟᱛᱮᱢ ᱜᱚᱡ ᱦᱚᱪᱚᱠᱮᱫ ᱠᱚᱣᱟ ᱴᱟᱠᱟ ᱯᱚᱭᱥᱟᱢ ᱟᱨᱡᱟᱣ ᱠᱮᱫᱟ ᱢᱟᱱᱮ ᱥᱮ ᱨᱚᱠᱚᱢ ᱜᱮ ᱟᱹᱞᱩ ᱪᱟᱥ ᱦᱚᱸ ᱚᱱᱠᱟ ᱜᱮ ᱵᱚᱪᱷᱚᱨ ᱨᱮ ᱚᱱᱟ ᱫᱚ ᱢᱤᱫ ᱫᱷᱟᱣᱮᱢ ᱨᱚᱦᱚᱭ ᱞᱮᱠᱷᱟᱱ ᱥᱚᱵ ᱥᱳᱢᱚᱭ ᱜᱮ ᱧᱚᱢᱚᱜᱼᱟ ᱮᱠᱫᱚᱢ ᱥᱤᱯᱤ ᱠᱟᱛᱮᱫ ᱨᱟᱥᱮ ᱠᱟᱛᱮᱫ ᱵᱷᱟᱡᱟ ᱠᱟᱛᱮᱫ ᱟᱹᱰᱤ ᱟᱲ ᱠᱩᱥᱤ ᱨᱟᱹᱥᱠᱟᱹᱛᱮ ᱚᱱᱟᱫᱚ

ᱢᱟᱱᱮ ᱟᱭᱢᱟ ᱨᱚᱠᱚᱢ ᱵᱷᱟᱵᱮ ᱛᱮᱢ ᱡᱚᱢ ᱫᱟᱲᱮᱭᱟᱜᱼᱟ